ᱦᱮᱞᱳ ᱟᱹᱞᱤᱧ ᱫᱚ ᱨᱟᱡᱽᱱᱚᱜᱚᱨ ᱠᱷᱚᱱ ᱥᱚᱢᱟᱡᱽ ᱥᱮᱵᱚᱠ ᱞᱤᱧ ᱢᱮᱱᱮᱫᱼᱟ ᱟᱪᱪᱷᱟ ᱟᱵᱮᱱ ᱠᱤ ᱟᱹᱛᱩ ᱴᱚᱞᱟ ᱪᱟᱹᱥᱤ ᱠᱟᱱᱟᱵᱤᱱ ᱟᱹᱞᱤᱧ ᱪᱟᱥᱼᱵᱟᱥ ᱠᱚᱨᱮᱱᱟᱜ ᱵᱟᱨᱮᱛᱮ ᱠᱟᱹᱴᱤᱡ ᱵᱟᱲᱟᱭ ᱥᱟᱱᱟᱭᱮᱫ ᱞᱤᱧᱟ ᱱᱤᱛᱚᱝ ᱫᱚ ᱪᱮᱫ ᱠᱚᱯᱮ ᱪᱟᱥ ᱠᱟᱜᱼᱟ ᱚ ᱦᱚᱸ ᱟᱨ ᱚᱱᱟ ᱵᱟᱫᱽ ᱠᱟᱛᱮᱫ ᱫᱚ ᱟᱨᱦᱚᱸ ᱡᱟᱦᱟᱸ ᱞᱮᱠᱟ ᱱᱤᱛᱚᱜ ᱦᱩᱲᱩ ᱪᱟᱥ ᱠᱚ ᱥᱮᱴᱮᱨᱚᱜ ᱠᱟᱱᱟ ᱪᱟᱥ ᱫᱤᱱ ᱛᱟᱵᱚᱱ ᱚᱱᱟ ᱠᱚᱫᱚ ᱚ ᱦᱚᱸ ᱟᱯᱮ ᱥᱮᱱ ᱫᱚ ᱪᱟᱥ ᱠᱚᱨᱮᱱᱟᱜ ᱵᱮᱵᱚᱥᱛᱷᱟ ᱠᱚᱫᱚ ᱡᱟᱦᱟᱱᱟᱜ ᱠᱮᱱᱮᱞ ᱠᱚᱫᱚ ᱢᱮᱱᱟᱜ ᱟᱥᱮ ᱵᱟᱝ ᱜᱮ ᱚᱻ ᱥᱮᱨᱢᱟ ᱫᱟᱜ ᱛᱮᱜᱮ ᱛᱳ ᱥᱚᱢᱚᱭ ᱨᱮ ᱥᱮᱨᱢᱟ ᱫᱟᱜ ᱛᱮ ᱪᱟᱥ ᱦᱩᱭ ᱫᱟᱲᱮᱭᱟᱜᱼᱟ ᱟᱯᱮᱭᱟᱜ ᱚᱻ ᱵᱟᱝ ᱫᱟᱜ ᱞᱮᱠᱷᱟᱱ ᱢᱟ ᱟᱹᱰᱤ ᱠᱚᱥᱴᱚ ᱜᱮᱭᱟ ᱟᱪᱪᱷᱟ ᱟᱯᱮ ᱦᱟᱸᱜ ᱪᱟᱥ ᱠᱟᱹᱢᱤ ᱠᱚᱨᱮᱱᱟᱜ ᱫᱚ ᱵᱮᱛᱚᱱ ᱠᱚᱫᱚ ᱪᱮᱫ ᱞᱮᱠᱟᱱᱟᱜ ᱯᱮ ᱮᱢᱟᱠᱚ ᱠᱟᱱᱟ ᱚᱻ ᱟᱪᱪᱷᱟ ᱟᱯᱮ ᱫᱚ ᱦᱟᱞ ᱰᱟᱸᱜᱚᱨ ᱛᱮᱜᱮ ᱯᱮ ᱥᱤᱭᱟ ᱥᱮ ᱴᱟᱠᱴᱟᱨ ᱠᱚᱛᱮ ᱦᱚᱸ ᱚ ᱦᱮᱸ ᱛᱩᱨᱩᱭ ᱜᱚᱴᱟᱝ ᱟᱹᱛᱩ ᱜᱮᱯᱮ ᱪᱟᱹᱥᱤ ᱠᱟᱱᱟ ᱯᱮ ᱟᱨ ᱡᱟᱦᱟᱱᱟᱜ ᱦᱩᱲᱩ ᱵᱟᱫᱽ ᱠᱟᱛᱮᱫ ᱡᱟᱦᱟᱱᱟᱜ ᱟᱨ ᱪᱮᱫ ᱠᱚᱯᱮ ᱪᱟᱥᱟ ᱦᱮᱸ ᱚᱱᱟ ᱠᱚᱜᱮ ᱟᱹᱞᱤᱧ ᱫᱚᱞᱤᱧ ᱵᱟᱲᱟᱭ ᱥᱟᱱᱟᱭᱮᱫ ᱞᱤᱧᱟ ᱛᱟᱦᱮᱸᱫ ᱪᱤᱠᱟᱹᱛᱮ ᱟᱞᱮ ᱥᱮᱫ ᱦᱚᱸ ᱱᱚᱝᱠᱟ ᱪᱟᱥ ᱩᱱᱟᱹᱜ ᱵᱟᱭ ᱦᱩᱭᱩᱜ ᱟᱥᱮ ᱦᱳᱭ ᱜᱟᱱᱚᱜ ᱜᱮᱭᱟ ᱟᱪᱪᱷᱟ ᱥᱚᱢᱚᱭ ᱨᱮ ᱥᱮᱱ ᱦᱩᱭᱩᱜᱼᱟ ᱚᱠᱟ ᱥᱮᱫ ᱦᱟᱸᱜ ᱟᱹᱛᱩ ᱛᱟᱯᱮ ᱫᱚ ᱞᱟᱹᱭ ᱫᱟᱹᱞᱤᱧ ᱟᱹᱛᱩ ᱛᱟᱯᱮ ᱫᱚ ᱦᱟᱸᱜ ᱚᱠᱟ ᱥᱮᱫ ᱚᱻ ᱡᱟᱹᱥᱛᱤ ᱫᱚ ᱵᱟᱭ ᱥᱟᱺᱜᱤᱧᱟ ᱦᱮᱸ ᱥᱮ ᱟᱪᱪᱷᱟ ᱴᱷᱤᱠ ᱜᱮᱭᱟ ᱢᱟ ᱛᱟᱦᱞᱮ ᱤᱱᱠᱟᱹ ᱜᱮ ᱴᱷᱤᱠ ᱴᱷᱤᱠ